ᱤᱧ ᱴᱷᱮᱱ ᱡᱤᱭᱟᱹᱞᱤ ᱠᱚᱣᱟᱜ ᱡᱚᱛᱚᱱ ᱦᱟᱛᱟᱣ ᱞᱟᱹᱜᱤᱫ ᱠᱤᱪᱷᱩ ᱦᱚᱲ ᱫᱚ ᱵᱟᱹᱱᱩᱜ ᱠᱚᱣᱟ ᱤᱧ ᱟᱨ ᱤᱧ ᱵᱟᱵᱟᱣᱟᱜ ᱟᱹᱞᱤᱧ ᱜᱮ ᱚᱲᱟᱜ ᱨᱮ ᱡᱤᱭᱟᱹᱞᱤ ᱠᱚᱣᱟᱜ ᱡᱚᱛᱚᱱ ᱫᱚᱞᱤᱧ ᱦᱟᱛ ᱮᱜᱼᱟ ᱟᱨ ᱡᱤᱭᱟᱹᱞᱤ ᱠᱚ ᱫᱚᱦᱚ ᱞᱟᱹᱜᱤᱫ ᱫᱚ ᱢᱤᱫᱴᱮᱱ ᱟᱞᱟᱫᱟ ᱚᱲᱟᱜ ᱵᱮᱱᱟᱣ ᱦᱩᱭ ᱠᱟᱱᱟ ᱟᱨ ᱚᱸᱰᱮ ᱜᱮ ᱩᱱᱠᱩ ᱡᱤᱵᱽᱼᱡᱤᱭᱟᱹᱞᱤ ᱫᱚᱠᱚ ᱛᱟᱦᱮᱱ ᱠᱟᱱᱟ ᱟᱨ ᱱᱩᱠᱩ ᱡᱤᱭᱟᱹᱞᱤ ᱠᱚᱫᱚ ᱡᱮᱢᱚᱱ ᱠᱟᱰᱟ ᱢᱮᱱᱟᱜ ᱠᱚᱣᱟ ᱜᱟᱹᱭ ᱢᱮᱱᱟᱭᱟ ᱟᱨ ᱠᱟᱰᱟ ᱫᱚ ᱱᱚᱜᱼᱚᱸᱭ ᱨᱮᱭᱟᱲ ᱫᱤᱱ ᱫᱚ ᱚᱭᱩ ᱠᱟᱠᱚ ᱦᱩᱭᱩᱜᱼᱟ ᱟᱨ ᱪᱳᱛᱛᱨᱚ ᱵᱟᱹᱭᱥᱟᱹᱠᱷ ᱢᱟᱥ ᱫᱚ ᱫᱟᱜ ᱨᱮ ᱡᱮᱱᱚ ᱠᱚ ᱛᱩᱯᱩ ᱫᱟᱲᱮᱭᱟᱜ ᱥᱤᱛᱩᱝ ᱠᱷᱚᱡ ᱵᱟᱧᱪᱟᱣ ᱞᱟᱹᱜᱤᱫ ᱚᱱᱟᱛᱮ ᱟᱨ ᱥᱚᱢᱚᱭ ᱢᱚᱛᱚ ᱫᱟᱜ ᱠᱚ ᱧᱩ ᱦᱚᱪᱚ ᱠᱚ ᱦᱩᱭᱩᱜᱼᱟ ᱟᱨ ᱫᱟᱜ ᱠᱚ ᱧᱩ ᱦᱚᱪᱚ ᱠᱟᱛᱮᱫ ᱡᱚᱢᱟᱜ ᱧᱩᱣᱟᱜ ᱴᱷᱤᱠ ᱴᱷᱟᱠ ᱠᱚ ᱧᱟᱢ ᱫᱟᱥᱮ ᱵᱟᱝ ᱚᱱᱟᱠᱚ ᱧᱮᱞ ᱦᱩᱭᱩᱜᱼᱟ ᱟᱨ ᱱᱚᱣᱟ ᱠᱚ ᱱᱩᱠᱩ ᱠᱚ ᱦᱟᱨᱟ ᱞᱮᱱᱠᱷᱟᱱ ᱫᱚ ᱱᱤᱦᱟᱹᱨ ᱠᱚᱣᱟᱜ ᱦᱚᱸ ᱢᱤᱫᱴᱮᱱ ᱵᱷᱟᱹᱜᱤ ᱢᱩᱱᱟᱯᱷᱟ ᱥᱮ ᱟᱨᱡᱟᱣ ᱡᱟᱦᱟᱸ ᱵᱚᱱ ᱢᱮᱛᱟᱜ ᱠᱟᱱᱟ ᱚᱱᱟ ᱦᱚᱸ ᱧᱟᱢᱚᱜᱼᱟ ᱟᱨ ᱥᱚᱝᱥᱟᱨ ᱨᱮ ᱞᱟᱜᱟᱣ ᱠᱟᱛᱮᱫ ᱚᱱᱟᱦᱚᱸ ᱟᱹᱰᱤᱜᱟᱱ ᱠᱟᱹᱢᱤᱨᱮ ᱞᱟᱜᱟᱜᱼᱟ